ᱦᱮᱞᱳ ᱡᱚᱦᱟᱨ ᱡᱚᱦᱟᱨ ᱦᱮᱸ ᱨᱤᱯᱳᱴᱟᱨ ᱵᱟᱵᱩ ᱞᱟᱹᱭ ᱛᱟᱵᱚᱱ ᱢᱮ ᱥᱟᱨᱤ ᱠᱟᱛᱷᱟ ᱩᱸᱻ ᱥᱟᱨᱤ ᱠᱟᱛᱷᱟ ᱢᱮᱱ ᱠᱚᱛᱛᱮ ᱜᱮᱞᱮ ᱪᱮᱫ ᱤᱧ ᱢᱮᱱᱟ ᱱᱮᱛᱟᱨ ᱨᱮᱱ ᱡᱟ ᱨᱤᱯᱳᱴᱟᱨ ᱠᱚ ᱦᱩᱭ ᱟᱠᱟᱱᱟ ᱱᱩᱠᱩᱢᱟ ᱟᱵᱚ ᱟᱞᱮ ᱞᱮᱠᱟᱱ ᱥᱟᱫᱷᱟᱨᱚᱱ ᱦᱚᱲᱟᱜ ᱵᱤᱥᱮᱥ ᱠᱚᱨᱮ ᱟᱵᱚ ᱟᱫᱤᱵᱟᱥᱤ ᱜᱟᱛᱟᱠ ᱨᱮᱱ ᱦᱚᱲᱟᱜ ᱠᱟᱛᱷᱟ ᱜᱮ ᱵᱟᱠᱚ ᱨᱟᱠᱟᱵ ᱮᱫ ᱥᱩᱵᱤᱫᱷᱟ ᱚᱥᱩᱵᱤᱫᱷᱟ ᱨᱮᱱᱟᱜ ᱠᱟᱛᱷᱟᱜᱮ ᱵᱟᱠᱚ ᱢᱮᱱ ᱨᱟᱠᱟᱵ ᱮᱫ ᱡᱮ ᱪᱮᱫ ᱦᱩᱭᱩᱜ ᱠᱟᱱᱟ ᱟᱫᱤᱵᱟᱥᱤ ᱯᱟᱲᱟ ᱠᱚᱨᱮ ᱟᱫᱤᱵᱟᱥᱤ ᱴᱚᱞᱟ ᱠᱚᱨᱮ ᱟᱫᱤᱵᱟᱥᱤ ᱠᱚ ᱞᱟᱹᱜᱤᱫ ᱪᱮᱫ ᱥᱚᱨᱠᱟᱨᱮ ᱪᱤᱠᱟᱹᱭᱫᱟ ᱵᱟᱭ ᱪᱤᱠᱟᱹᱭᱫᱟ ᱩᱱᱠᱩᱣᱟᱜ ᱥᱩᱵᱤᱫᱷᱟ ᱚᱥᱩᱵᱤᱫᱷᱟ ᱪᱮᱫ ᱠᱟᱱᱟ ᱪᱮᱫ ᱠᱚ ᱠᱷᱚᱡᱚᱜ ᱠᱟᱱᱟ ᱱᱚᱣᱟᱠᱚ ᱨᱮᱱᱟᱜ ᱠᱟᱛᱷᱟ ᱜᱮ ᱵᱟᱠᱚ ᱨᱟᱠᱟᱵ ᱮᱫᱟ ᱢᱤᱰᱤᱭᱟ ᱟᱹᱰᱤ ᱢᱟᱱᱮ ᱦᱟᱦᱟᱲᱟᱜ ᱜᱮ ᱟᱹᱭᱠᱟᱹᱜ ᱠᱟᱱᱟ ᱦᱮᱸ ᱱᱚᱝᱠᱟ ᱛᱚ ᱟᱵᱚ ᱥᱟᱶᱛᱟ ᱥᱩᱥᱟᱹᱨᱤᱭᱟᱹ ᱠᱚ ᱢᱮᱱᱟᱜ ᱠᱚᱣᱟ ᱟᱭᱢᱟ ᱩᱱᱠᱩ ᱢᱟ ᱵᱚᱨᱟᱵᱚᱨᱜᱮ ᱠᱚ ᱯᱨᱚᱛᱤᱵᱟᱫ ᱤᱫᱤᱣᱟᱠᱟᱫᱼᱟ ᱟᱵᱚᱣᱟᱜ ᱠᱟᱛᱷᱟ ᱠᱚ ᱯᱨᱚᱥᱟᱥᱚᱱ ᱴᱷᱮᱱ ᱠᱚ ᱫᱚᱦᱚᱣᱟᱠᱟᱫᱟ ᱥᱚᱨᱠᱟᱨ ᱠᱚᱠᱚ ᱵᱟᱰᱟᱭ ᱦᱚᱪᱚᱣᱟᱠᱟᱫ ᱠᱚᱣᱟ ᱠᱤᱱᱛᱩ ᱩᱱᱠᱩ ᱡᱟᱦᱟᱸᱭ ᱥᱟᱶᱛᱟ ᱥᱩᱥᱟᱹᱨᱤᱭᱟᱹ ᱠᱟᱱᱟ ᱠᱚ ᱩᱱᱠᱩ ᱟᱠᱚᱣᱟᱜ ᱠᱟᱹᱢᱤ ᱠᱚ ᱠᱚᱨᱟᱣᱫᱟ ᱠᱤᱱᱛᱩ ᱧᱮᱞ ᱡᱮ ᱢᱮᱸᱫ ᱛᱮᱫᱚ ᱵᱟᱹᱧ ᱧᱮᱞᱚᱜ ᱠᱟᱱᱟ ᱡᱮ ᱚᱱᱠᱟᱱᱟᱜ ᱠᱟᱹᱢᱤ ᱦᱩᱭᱩᱜ ᱠᱟᱱᱟ ᱟᱫᱚ ᱚᱱᱟ ᱤᱫᱤ ᱠᱟᱛᱮ ᱜᱮ ᱩᱥᱟᱹᱫ ᱟᱹᱥᱠᱟᱹ ᱫᱚ ᱟᱭᱢᱟ ᱢᱮᱱᱟᱜᱼᱟ ᱦᱮᱸ ᱢᱮᱱᱫᱚ ᱢᱮᱛᱟ ᱠᱚ ᱠᱟᱱ ᱜᱮᱭᱟ ᱟᱫᱚ ᱩᱱᱠᱩ ᱛᱚ ᱱᱤᱭᱩᱡ ᱨᱤᱯᱳᱴᱟᱨ ᱠᱟᱱᱟᱠᱚ ᱠᱷᱩᱵ ᱵᱮᱥᱤ ᱡᱟᱥᱛᱤ ᱩᱱᱠᱩ ᱪᱮᱛᱟᱱᱨᱮ ᱤᱭᱟᱹ ᱫᱚ ᱵᱟᱝ ᱵᱮᱱᱟᱜ ᱠᱟᱱᱟ ᱫᱟᱵᱟᱣ ᱮᱢ ᱫᱚ ᱡᱮ ᱟᱯᱮ ᱟᱞᱮᱭᱟᱜ ᱠᱟᱛᱷᱟ ᱞᱟᱹᱭ ᱛᱮᱜᱮ ᱦᱩᱭᱩᱜ ᱛᱟᱯᱮᱭᱟ ᱟᱫᱚ ᱚᱱᱟ ᱥᱟᱶᱛᱟ ᱥᱩᱥᱟᱹᱨᱤᱭᱟᱹ ᱠᱚᱜᱮ ᱵᱤᱵᱷᱤᱱᱱᱚ ᱥᱚᱢᱚᱭ ᱵᱤᱵᱷᱤᱱᱱᱚ ᱦᱚᱲ ᱠᱚᱣᱟᱜ ᱫᱤᱥᱟᱹ ᱤᱫᱤᱠᱟᱛᱮ ᱯᱨᱚᱥᱟᱥᱚᱱ ᱠᱚ ᱵᱟᱰᱟᱭ ᱦᱚᱪᱚᱭᱮᱭᱟ ᱟᱟᱡ ᱫᱟᱫᱟ ᱛᱟᱠᱚ ᱨᱟᱡᱱᱤᱛᱤ ᱨᱮᱱ ᱫᱟᱫᱟ ᱛᱟᱠᱚ ᱠᱚ ᱵᱟᱲᱟᱭ ᱦᱚᱪᱚ ᱠᱚᱣᱟ ᱱᱤᱭᱟᱹ ᱜᱮ ᱟᱫ ᱵᱟᱠᱤ ᱫᱚ ᱨᱤᱯᱳᱴᱟᱨᱟᱜ ᱫᱚ ᱟᱨ ᱚᱝᱠᱟ ᱵᱷᱩᱢᱤᱠᱟ ᱫᱚ ᱵᱟᱝ ᱧᱮᱞᱚᱜ ᱠᱟᱱᱟ ᱱᱤᱛᱟᱜ ᱥᱚᱢᱚᱭ ᱨᱮᱫᱚ ᱡᱟᱦᱟ ᱦᱩᱭ ᱫᱚᱨᱠᱟᱨ ᱴᱷᱤᱠᱜᱮᱭᱟ ᱜᱚᱝᱠᱮ ᱴᱷᱤᱠᱜᱮᱭᱟ ᱜᱚᱝᱠᱮ ᱴᱷᱤᱠ ᱦᱮᱸ